ᱞᱟᱹᱭ ᱢᱮ ᱚᱸᱻ ᱱᱚᱣᱟ ᱫᱚ ᱜᱟᱹᱞᱩᱰᱤ ᱥᱤᱝ ᱱᱟᱨᱥᱤᱝ ᱦᱳᱢ ᱨᱮ ᱞᱟᱜᱟᱣ ᱠᱟᱱᱟ ᱱᱤᱛᱳᱜ ᱫᱚ ᱯᱷᱮᱥᱮᱞᱤᱴᱤ ᱢᱮᱱᱟᱜᱼᱟ ᱡᱩᱫᱤ ᱟᱹᱵᱤᱱᱟᱜ ᱟᱭᱩᱥᱢᱟᱱ ᱠᱟᱨᱰ ᱢᱮᱱᱟᱜᱼᱟ ᱮᱱᱠᱷᱟᱱ ᱢᱟᱨᱮᱱᱟᱜ ᱥᱚᱨᱠᱟᱨ ᱥᱮᱫ ᱠᱷᱚᱱᱟᱜ ᱟᱹᱵᱤᱱ ᱠᱤᱪᱷᱩᱜᱟᱱ ᱯᱩᱭᱥᱟᱹ ᱨᱮᱱᱟᱜ ᱟᱭᱢᱟᱭ ᱢᱚᱫᱚᱫ ᱵᱮᱱᱟ ᱜᱚᱲᱚᱭ ᱮᱢᱟ ᱟ ᱵᱤᱱᱟ ᱮᱱᱠᱷᱟᱱ ᱟᱹᱵᱤᱱᱟᱜ ᱦᱚᱲᱢᱚ ᱨᱮᱱᱟᱜ ᱡᱟᱦᱟᱸᱞᱮᱠᱟᱱᱟᱜ ᱚᱥᱩᱵᱤᱫᱟ ᱢᱮᱱᱟᱜᱼᱟ ᱚᱱᱟ ᱡᱟᱦᱟᱸᱛᱤᱱᱟᱹᱜ ᱠᱷᱚᱨᱪᱟ ᱢᱮᱱᱟᱜᱼᱟ ᱡᱩᱫᱤ ᱚᱱᱟ ᱠᱷᱚᱱᱟᱜ ᱰᱷᱮᱨ ᱠᱷᱚᱨᱪᱟ ᱦᱩᱭᱩᱜᱼᱟ ᱮᱱᱠᱷᱟᱱ ᱟᱡ ᱞᱤᱢᱤᱴᱮᱭ ᱮᱢ ᱠᱟᱜᱼᱟᱭ ᱯᱟᱸᱪ ᱞᱟᱠᱷ ᱚᱱᱟ ᱠᱷᱚᱱᱟᱜ ᱡᱩᱫᱤ ᱵᱟᱹᱲᱛᱤ ᱠᱷᱚᱨᱪᱟ ᱦᱩᱭᱩᱜᱼᱟ ᱮᱱᱠᱷᱟᱱ ᱚᱱᱟ ᱟᱹᱵᱤᱱ ᱮᱢ ᱦᱩᱭᱩᱜᱼᱟ ᱱᱟᱜ ᱟᱫᱚ ᱟᱹᱵᱤᱱᱤᱡ ᱦᱚᱲᱢᱚ ᱨᱮ ᱪᱮᱫ ᱚᱥᱩᱵᱤᱫᱟ ᱦᱮᱱᱟᱜᱼᱟ ᱮᱱᱠᱷᱟᱱ ᱚᱱᱟ ᱦᱤᱥᱟᱹᱵᱽ ᱵᱮᱥ ᱦᱟᱸᱜ ᱞᱮ ᱵᱟᱲᱟᱭᱟ ᱟᱹᱵᱤᱱᱟᱜ ᱦᱚᱲᱢᱚ ᱨᱮ ᱡᱟᱦᱟᱸᱞᱮᱠᱟ ᱚᱥᱩᱵᱤᱫᱟ ᱦᱮᱱᱟᱜ ᱚᱱᱟ ᱦᱤᱥᱟᱹᱵᱽ ᱜᱮ ᱠᱷᱚᱨᱪᱟ ᱞᱟᱜᱟᱜᱼᱟ ᱮᱱᱠᱷᱟᱱ ᱞᱟᱹᱭ ᱵᱤᱱ ᱛᱚᱵᱮ ᱟᱵᱤᱱᱟᱜ ᱦᱚᱲᱢᱚ ᱨᱮ ᱚᱠᱟᱞᱮᱠᱟ ᱚᱥᱩᱵᱤᱛᱟ ᱥᱮ ᱟᱯᱮ ᱚᱲᱟᱜ ᱦᱚᱲ ᱠᱚᱨᱮᱭᱟᱜ ᱚᱥᱩᱵᱤᱫᱟ ᱟᱪᱪᱷᱟ ᱦᱳᱭᱛᱳ ᱛᱚᱵᱮ ᱦᱤᱡᱩᱜ ᱵᱤᱱ ᱱᱟᱜ ᱜᱟᱯᱟ ᱥᱮᱛᱟᱜ ᱫᱚᱥ ᱵᱟᱡᱮ ᱛᱮ ᱥᱮᱴᱮᱨᱚᱜ ᱵᱤᱱ ᱟᱹᱞᱤᱧ ᱦᱚᱸᱼᱦᱟᱸᱜ ᱞᱤᱧ ᱥᱮᱴᱮᱨᱚᱜᱼᱟ ᱟᱫᱚᱞᱤᱧ ᱪᱮᱠ ᱵᱤᱱᱟ ᱚᱠᱟ ᱞᱮᱠᱟ ᱪᱮᱫ ᱱᱟᱜ ᱦᱚᱲᱢᱚ ᱦᱟᱹᱥᱩ ᱢᱟᱲᱟᱝ ᱵᱞᱟᱰ ᱛᱟᱹᱵᱤᱱ ᱞᱤᱧ ᱪᱮᱠᱟ ᱪᱮᱫ ᱯᱨᱳᱵᱞᱮᱢ ᱢᱮᱱᱟᱜᱼᱟ ᱪᱮᱫᱟᱜ ᱥᱮ ᱵᱞᱟᱰ ᱵᱟᱵᱚᱱ ᱪᱮᱠ ᱞᱮᱠᱷᱟᱱ ᱪᱤᱠᱟ ᱵᱚᱱ ᱴᱷᱤᱠᱟᱹᱭᱟ ᱪᱮᱫ ᱚᱥᱩᱵᱤᱫᱟ ᱦᱩᱭᱩᱜ ᱠᱟᱱᱟ ᱢᱮᱱᱛᱮ ᱮᱱᱠᱷᱟᱱ ᱚᱱᱟ ᱢᱟᱭᱟᱝ ᱜᱮ ᱢᱟᱲᱟᱝ ᱪᱮᱠ ᱠᱟᱛᱮᱫ ᱤᱱᱟᱹ ᱯᱚᱨᱮ ᱪᱮᱫ ᱨᱤᱯᱳᱨᱴ ᱦᱩᱭᱩᱜ ᱠᱟᱱᱟᱚᱱᱟ ᱦᱤᱥᱟᱹᱵᱽ ᱛᱮᱜᱮ ᱦᱟᱸᱜ ᱟᱹᱵᱤᱱ ᱫᱚ ᱴᱨᱤᱴᱢᱮᱱᱴ ᱞᱮ ᱮᱦᱚᱵᱟ ᱮᱱᱠᱷᱟᱱ ᱦᱚᱸ ᱚᱱᱟ ᱢᱟᱭᱟᱝ ᱪᱮᱠ ᱠᱟᱛᱮᱫ ᱜᱮᱱᱦᱟᱸᱜ ᱞᱤᱧ ᱞᱟᱹᱭ ᱫᱟᱲᱮᱭᱟᱜᱼᱟ ᱛᱤᱱᱟᱹᱜ ᱠᱷᱚᱨᱪᱟ ᱯᱟᱲᱟᱜᱼᱟ ᱯᱟᱞᱮᱫ ᱦᱟᱸᱜᱞᱮ ᱴᱷᱤᱠᱟᱹᱭᱮᱫ ᱜᱮᱫᱚ ᱠᱷᱚᱨᱪᱟ ᱫᱚ ᱵᱟᱭ ᱦᱩᱭᱩᱜᱼᱟ ᱢᱤᱫ ᱞᱟᱠᱷ ᱠᱷᱚᱱᱟᱜ ᱵᱟᱹᱲᱛᱤ ᱜᱟᱱ ᱫᱚ ᱱᱟᱜ ᱠᱷᱚᱨᱪᱟ ᱫᱚ ᱵᱟᱭ ᱦᱩᱭᱩᱜᱼᱟ ᱩᱱᱟᱹᱜ ᱫᱚ ᱡᱩᱫᱤ ᱠᱚᱢ ᱥᱚᱢ ᱢᱟᱱᱮ ᱟᱡᱟᱨ ᱵᱤᱢᱟᱨ ᱠᱟᱱᱟ ᱮᱱᱠᱷᱟᱱ ᱢᱤᱫ ᱞᱟᱠᱷ ᱠᱷᱚᱱ ᱦᱚᱸ ᱦᱟᱸᱜ ᱠᱚᱢ ᱜᱮ ᱦᱩᱭᱩᱜᱼᱟ ᱩᱱᱟᱹᱜ ᱦᱚᱸ ᱵᱟᱭ ᱦᱩᱭᱩᱜᱼᱟ ᱟᱫᱚ ᱚᱱᱟ ᱟᱡᱟᱨᱼᱵᱤᱢᱟᱨ ᱜᱮ ᱱᱟᱜ ᱢᱟᱭᱟᱢ ᱡᱩᱫᱤ ᱵᱟᱵᱚᱱ ᱪᱮᱠᱟ ᱮᱱᱠᱷᱟᱱ ᱪᱮᱠᱟ ᱱᱟᱜ ᱵᱚᱱ ᱴᱷᱤᱠᱟᱹᱭᱟ ᱚᱠᱟ ᱞᱮᱠᱟᱱ ᱟᱡᱟᱨ ᱥᱮ ᱵᱤᱢᱟᱨ ᱠᱟᱱᱟ ᱫᱚᱥ ᱵᱟᱡᱮ ᱞᱮᱠᱟ ᱦᱤᱡᱩᱜ ᱵᱤᱱ ᱟᱨ ᱨᱮᱸᱜᱮᱡ ᱞᱟᱡ ᱨᱮ ᱦᱤᱡᱩᱜ ᱵᱤᱱ ᱢᱟᱱᱮ ᱨᱮᱸᱜᱮᱡ ᱞᱟᱡ ᱛᱮ ᱦᱤᱡᱩᱜ ᱵᱤᱱ ᱱᱟᱜ ᱵᱤᱱᱟᱹ ᱡᱚᱢ ᱵᱟᱲᱟ ᱠᱟᱛᱮᱫ ᱪᱮᱫᱟᱜ ᱥᱮ ᱱᱤᱛᱳᱜ ᱢᱟᱛᱚ ᱜᱮᱥ ᱨᱮᱱᱟᱜ ᱦᱚᱸ ᱫᱚᱢᱮ ᱯᱨᱚᱵᱞᱮᱢ ᱠᱚ ᱛᱟᱦᱮᱱ ᱠᱟᱱᱟ ᱚᱱᱟ ᱠᱷᱟᱹᱛᱤᱨ ᱛᱮ ᱱᱟᱜ ᱟᱫᱚ ᱪᱮᱠ ᱵᱮᱱᱟ ᱞᱤᱧ ᱡᱟᱦᱟᱸ ᱛᱤᱱᱟᱹᱜ ᱤᱭᱟᱹ ᱢᱟᱭᱟᱝ ᱨᱮᱱᱟᱜ ᱡᱟᱦᱟᱸ ᱛᱤᱱᱟᱹᱜ ᱥᱮᱢᱯᱮᱞ ᱢᱮᱱᱟᱜᱼᱟ ᱡᱚᱛᱚ ᱞᱤᱧ ᱪᱮᱠᱟ